ᱱᱚᱣᱟ ᱯᱟᱹᱨᱥᱤ ᱨᱚᱯᱚᱲ ᱨᱮᱭᱟᱜ ᱢᱩᱲᱩᱫ ᱯᱟᱹᱨᱥᱤ ᱥᱮᱪᱮᱫ ᱞᱟᱹᱜᱤᱫ ᱫᱚ ᱟᱹᱰᱤᱜᱮ ᱵᱮᱥᱟ ᱯᱟᱹᱨᱥᱤ ᱥᱮᱬᱟ ᱞᱟᱹᱜᱤᱫ ᱯᱟᱹᱨᱥᱤᱢ ᱥᱮᱬᱟᱭᱟ ᱮᱱᱠᱷᱟᱱ ᱟᱢᱦᱚᱸᱢ ᱥᱮᱬᱟᱜᱼᱟ ᱟᱹᱲᱤᱥ ᱥᱮ ᱥᱮᱬᱟ ᱞᱮᱠᱟᱱ ᱫᱷᱚᱨᱚᱢ ᱠᱚᱨᱚᱢ ᱨᱮᱭᱟᱜ ᱥᱮᱬᱟᱦᱚᱸ ᱟᱹᱰᱤ ᱢᱟᱨᱟᱝᱚᱜᱼᱟ ᱟᱨ ᱱᱚᱣᱟ ᱯᱟᱹᱨᱥᱤᱢ ᱪᱮᱫ ᱞᱮᱠᱷᱟᱱ ᱟᱵᱚ ᱥᱟᱱᱛᱟᱲ ᱦᱚᱯᱚᱱᱟᱜ ᱪᱤᱠᱟᱹᱛᱮ ᱫᱷᱚᱨᱚᱢ ᱜᱩᱨᱩᱭ ᱢᱮᱱ ᱟᱠᱟᱫᱟ ᱵᱚᱞᱮ ᱚᱞᱮᱢ ᱟᱫᱞᱮᱨᱮ ᱫᱷᱚᱨᱚᱢᱮᱢ ᱟᱫᱞᱮᱨᱮ ᱚᱞᱮᱢ ᱪᱮᱫᱨᱮ ᱨᱚᱲᱮᱢ ᱪᱮᱫᱨᱮᱦᱚᱸ ᱟᱢᱦᱚᱸᱢ ᱪᱮᱫᱚᱜ ᱜᱮᱭᱟ ᱟᱹᱰᱤ ᱵᱮᱥ ᱠᱟᱛᱷᱟ ᱞᱮᱠᱟᱛᱮ ᱞᱮᱠᱤᱱ ᱱᱚᱣᱟ ᱯᱟᱹᱨᱥᱤ ᱟᱵᱚᱣᱟᱜ ᱯᱟᱹᱨᱥᱤ ᱡᱟᱦᱟᱸ ᱢᱮᱱᱟᱜᱼᱟ ᱮᱴᱟᱜ ᱵᱷᱟᱥᱟ ᱠᱷᱚᱱᱟᱜ ᱫᱚ ᱟᱹᱰᱤᱜᱮ ᱟᱹᱰᱤᱜᱮ ᱯᱩᱥᱴᱟᱹᱣ ᱢᱮᱱᱟᱜᱼᱟ ᱡᱟᱦᱟᱸᱞᱮᱠᱟ ᱱᱚᱣᱟ ᱥᱮᱪᱮᱫ ᱟᱵᱚᱣᱟᱜ ᱟᱭᱳ ᱟᱲᱟᱝᱛᱮ ᱨᱚᱯᱚᱲ ᱱᱮᱛᱟᱨ ᱫᱚ ᱟᱹᱰᱤ ᱜᱮᱠᱚ ᱢᱚᱱᱮᱭᱟ ᱞᱮᱠᱤᱱ ᱡᱟᱦᱟᱸ ᱯᱟᱹᱨᱥᱤ ᱛᱟᱵᱚᱱ ᱢᱮᱱᱟᱜᱼᱟ ᱚᱱᱟ ᱦᱤᱥᱟᱹᱵᱽᱛᱮ ᱟᱹᱰᱤᱜᱮᱢ ᱥᱮᱬᱟ ᱫᱟᱲᱮᱭᱟᱜᱼᱟ ᱟᱨ ᱡᱟᱦᱟᱸᱞᱮᱠᱟ ᱴᱟᱴᱟ ᱱᱚᱜᱚᱨ ᱨᱮ ᱱᱤᱛᱚᱜ ᱱᱚᱣᱟ ᱱᱟᱣᱟ ᱠᱚᱲᱟ ᱜᱤᱫᱽᱨᱟᱹ ᱩᱱᱠᱩ ᱫᱚ ᱢᱤᱫ ᱦᱤᱥᱟᱹᱵᱽᱫᱚ ᱟᱵᱚᱣᱟᱜ ᱯᱟᱹᱨᱥᱤᱫᱚ ᱟᱨ ᱢᱤᱫᱼᱢᱤᱫ ᱢᱮᱱᱫᱚ ᱟᱠᱚᱣᱟᱜ ᱯᱟᱹᱨᱥᱤ ᱟᱲᱟᱝᱛᱮᱜᱮᱠᱚ ᱟᱭᱳᱼᱵᱟᱵᱟ ᱥᱟᱞᱟᱜᱠᱚ ᱨᱚᱲᱼᱨᱚᱯᱚᱲᱟ ᱢᱮᱱᱠᱷᱟᱱ ᱱᱚᱣᱟ ᱯᱟᱹᱨᱥᱤ ᱦᱤᱥᱟᱹᱵᱽᱛᱮ ᱢᱚᱱᱮ ᱨᱮᱭᱟᱜ ᱱᱟᱣᱟ ᱠᱚᱲᱟ ᱠᱚᱫᱚ ᱥᱮᱪᱮᱫᱜᱮ ᱫᱚᱨᱠᱟᱨ ᱠᱟᱱᱟ ᱟᱨ ᱯᱩᱨᱟᱹᱜᱮ ᱪᱮᱫ ᱫᱚᱨᱠᱟᱨ ᱚᱱᱟ ᱦᱤᱥᱟᱹᱵᱽᱛᱮ ᱡᱟᱦᱟᱸ ᱟᱭᱳ ᱟᱲᱟᱝ ᱨᱚᱲᱫᱚ ᱵᱟᱵᱚᱱ ᱦᱤᱲᱤᱧ ᱢᱟ ᱱᱤᱭᱟᱹᱜᱮ ᱟᱞᱤᱧ ᱥᱮᱫ ᱠᱷᱚᱱᱟᱜ ᱢᱮᱱᱫᱚ ᱟᱨ ᱯᱟᱹᱨᱥᱤᱢ ᱥᱮᱬᱟᱭᱟ ᱤᱱᱟᱹᱠᱷᱟᱱᱫᱚ ᱟᱨ ᱢᱤᱫ ᱫᱤᱱ ᱟᱢᱦᱚᱸ ᱥᱮᱬᱟ ᱥᱮᱫ ᱮᱢ ᱞᱟᱦᱟ ᱫᱟᱲᱮᱭᱟᱜᱼᱟ